ᱤᱧᱟᱹᱜ ᱟᱹᱛᱩᱨᱮ ᱡᱟᱦᱟᱸᱭ ᱠᱚ ᱵᱤᱝᱠᱚ ᱜᱮᱨ ᱞᱮᱠᱚ ᱠᱷᱟᱱ ᱤᱧ ᱞᱚᱜᱚᱱ ᱢᱟᱪᱷᱟ ᱛᱮ ᱚᱱᱟ ᱜᱮᱨ ᱟᱠᱟᱫ ᱡᱟᱭᱜᱟ ᱠᱷᱚᱱ ᱠᱤᱪᱷᱩ ᱪᱮᱛᱟᱱ ᱨᱮ ᱴᱟᱭᱤᱴ ᱢᱟᱪᱷᱟᱛᱮ ᱡᱟᱦᱟᱸᱱᱟᱜ ᱛᱮᱜᱮᱧ ᱛᱚᱞ ᱠᱮᱴᱮᱡ ᱠᱟᱛᱟᱭᱟ ᱤᱱᱟᱹ ᱛᱟᱭᱚᱢ ᱮᱢᱵᱩᱞᱮᱱᱥ ᱥᱟᱶ ᱡᱳᱜᱟᱡᱳᱜᱽ ᱠᱟᱛᱮᱫ ᱮᱠᱟᱞᱛᱮ ᱮᱢᱵᱩᱞᱮᱱᱥ ᱵᱟᱝ ᱧᱟᱢ ᱞᱮᱱᱠᱷᱟᱱ ᱥᱩᱨ ᱥᱩᱯᱩᱨ ᱨᱮ ᱡᱟᱦᱟᱱ ᱜᱟᱰᱤᱜᱮ ᱧᱟᱢᱚᱜᱼᱟ ᱚᱱᱟᱛᱮᱜᱮ ᱫᱮᱡ ᱠᱟᱛᱮᱫ ᱥᱩᱨ ᱥᱩᱯᱩᱨ ᱡᱟᱦᱟᱸ ᱦᱟᱥᱯᱟᱛᱟᱞ ᱢᱮᱱᱟᱜ ᱚᱸᱰᱮᱜᱮᱧ ᱤᱫᱤᱭᱮᱭᱟ